ᱦᱮᱞᱳ ᱱᱚᱣᱟ ᱠᱤ ᱢᱩᱨᱢᱩ ᱨᱮᱥᱴᱩᱨᱮᱱᱴ ᱠᱟᱱᱟ ᱟᱹᱞᱤᱧ ᱱᱟᱲᱜᱟ ᱠᱷᱚᱱ ᱯᱷᱩᱞᱢᱚᱱᱤ ᱞᱤᱧ ᱞᱮᱭᱮᱜᱼᱟ ᱟᱹᱞᱤᱧ ᱵᱤᱨᱭᱟᱱᱤ ᱫᱚᱨᱠᱟᱨ ᱵᱤᱨᱭᱟᱱᱤ ᱢᱮᱱᱟᱜ ᱟᱠᱤ ᱟᱹᱞᱤᱧ ᱞᱤᱧ ᱦᱟᱛᱟᱣ ᱠᱮᱜᱼᱟ ᱦᱩᱱᱟᱹᱝ ᱫᱳ ᱯᱞᱮᱴ ᱯᱷᱩᱞ ᱯᱞᱮᱴ ᱵᱟᱨᱟ ᱛᱤᱥ ᱠᱚᱛᱮ ᱵᱤᱱ ᱥᱮᱴᱮᱨ ᱫᱟᱲᱮᱭᱟᱜᱼᱟ ᱵᱟᱨᱟ ᱛᱤᱥ ᱠᱚᱛᱮ ᱱᱚᱰᱮ ᱥᱮᱴᱮᱨ ᱫᱚᱨᱠᱟᱨ ᱟᱹᱞᱤᱧ ᱞᱚᱜᱚ ᱫᱷᱟᱨᱟ ᱜᱮᱞᱤᱧ ᱠᱷᱚᱡᱚᱜ ᱠᱟᱱᱟ